ᱯᱟᱸᱪᱮᱭ ᱥᱮᱯᱴᱮᱢᱵᱚᱨ ᱰᱚᱠᱴᱚᱨ ᱥᱚᱨᱵᱚᱯᱚᱞᱞᱤ ᱨᱟᱫᱷᱟ ᱠᱨᱤᱥᱱᱚᱱᱼᱟᱜ ᱡᱚᱱᱢᱚ ᱫᱤᱱ ᱯᱟᱸᱪᱮᱭ ᱢᱮ ᱯᱚᱱᱰᱤᱛ ᱨᱟᱹᱜᱷᱩᱱᱟᱛᱷ ᱢᱩᱨᱢᱩᱣᱟᱜ ᱡᱚᱱᱢᱚ ᱫᱤᱱ ᱛᱤᱨᱤᱥᱮ ᱡᱩᱱ ᱦᱩᱞ ᱢᱟᱦᱟ ᱮᱜᱟᱨᱚᱭ ᱯᱷᱮᱵᱨᱩᱣᱟᱨᱤ ᱵᱟᱵᱟ ᱛᱤᱞᱠᱟᱹ ᱢᱟᱡᱷᱤᱭᱟᱜ ᱡᱚᱱᱢᱚ ᱫᱤᱱ ᱟᱨ ᱯᱚᱱᱨᱚᱭ ᱟᱜᱚᱥᱴ ᱥᱟᱫᱷᱤᱱᱚᱛᱟ ᱫᱤᱵᱚᱥ